ᱟᱸᱠᱟᱣ ᱨᱮᱫᱚ ᱯᱳᱭᱞᱳ ᱯᱳᱭᱞᱳ ᱦᱤᱲᱤᱧ ᱦᱩᱭᱩᱜ ᱜᱮᱭᱟ ᱢᱮᱱᱠᱷᱟᱱ ᱚᱱᱟ ᱥᱩᱫᱷᱨᱟᱣ ᱞᱟᱹᱜᱤᱫ ᱛᱮᱫᱚ ᱥᱮ ᱵᱷᱟᱜᱮ ᱛᱮᱭᱟᱨ ᱞᱟᱹᱜᱤᱫ ᱛᱮᱫᱚ ᱡᱟᱦᱟᱸᱭ ᱠᱚ ᱱᱤᱭᱟᱹ ᱟᱸᱠᱟᱣ ᱪᱮᱛᱟᱱ ᱨᱮ ᱵᱷᱟᱹᱜᱤ ᱠᱚ ᱵᱟᱲᱟᱭᱟ ᱥᱮ ᱩᱱᱠᱩᱣᱟᱜ ᱥᱠᱤᱞ ᱟᱹᱰᱤ ᱢᱚᱡᱽ ᱜᱮᱭᱟ ᱩᱱᱠᱩ ᱴᱷᱮᱱ ᱪᱟᱞᱟᱣ ᱠᱟᱛᱮᱜ ᱟᱵᱚ ᱥᱟᱞᱦᱟ ᱵᱚᱱ ᱦᱟᱛᱟᱣᱟ ᱡᱮ ᱪᱮᱫ ᱞᱮᱠᱟᱛᱮ ᱱᱤᱭᱟᱹ ᱡᱟᱦᱟᱸ ᱵᱟᱝ ᱦᱩᱭᱩᱜ ᱠᱟᱱ ᱚᱱᱟ ᱴᱷᱤᱠ ᱥᱟᱞᱟᱜ ᱵᱚᱱ ᱟᱸᱠᱟᱣ ᱫᱟᱲᱮᱭᱟᱜᱼᱟ ᱚᱱᱟ ᱩᱱᱠᱩ ᱴᱷᱮᱱ ᱪᱟᱞᱟᱣ ᱠᱟᱛᱮᱜ ᱟᱵᱚ ᱵᱚᱱ ᱵᱟᱲᱟᱭᱟ ᱛᱚᱵᱮ ᱟᱹᱱᱤᱡ ᱜᱮ ᱵᱟᱹᱭᱼᱵᱟᱹᱭᱛᱮ ᱟᱵᱚᱣᱟᱜ ᱟᱸᱠᱟᱣ ᱵᱷᱟᱹᱜᱤ ᱴᱷᱤᱠ ᱛᱮᱭᱟᱨᱚᱜᱼᱟ ᱢᱤᱫᱴᱟᱱ ᱵᱷᱟᱹᱜᱤ ᱠᱟᱹᱨᱤᱜᱚᱞ ᱵᱮᱱᱟᱣ ᱞᱟᱹᱜᱤᱫ ᱛᱮᱫᱚ ᱟᱵᱚ ᱵᱟᱹᱭ ᱵᱟᱹᱭ ᱛᱮ ᱟᱵᱚᱣᱟᱜ ᱥᱠᱤᱞ ᱪᱮᱛᱟᱱ ᱥᱮᱫ ᱵᱚᱱ ᱞᱟᱦᱟ ᱤᱫᱤᱭᱟ ᱟᱨ ᱡᱟᱦᱟᱸ ᱠᱚ ᱵᱷᱩᱞ ᱦᱩᱭᱩᱜ ᱠᱟᱱᱟ ᱚᱱᱟᱠᱚ ᱥᱩᱫᱷᱨᱟᱹᱣ ᱨᱮᱭᱟᱜ ᱵᱚᱱ ᱪᱮᱥᱴᱟᱭᱟ ᱡᱟᱛᱮ ᱚᱱᱟ ᱵᱷᱩᱞ ᱟᱨ ᱵᱟᱝ ᱦᱩᱭᱩᱜ ᱟᱨ ᱟᱵᱚ ᱯᱨᱚᱛᱤ ᱫᱤᱱ ᱱᱤᱭᱟᱹ ᱟᱸᱠᱟᱣ ᱪᱮᱛᱟᱱ ᱨᱮ ᱴᱟᱭᱤᱢ ᱵᱚᱱ ᱮᱢᱟ ᱛᱚᱵᱮ ᱟᱹᱱᱤᱡ ᱜᱮ ᱟᱵᱚ ᱢᱤᱫᱴᱮᱱ ᱵᱷᱟᱹᱜᱤ ᱠᱟᱹᱨᱤᱜᱚᱞ ᱵᱚᱱ ᱵᱮᱱᱟᱣ ᱫᱟᱲᱮᱭᱟᱜᱼᱟ